ᱱᱤᱭᱟᱹ ᱫᱤᱥᱚᱢ ᱨᱮ ᱧᱮᱞᱚᱜ ᱠᱟᱱᱟ ᱡᱮ ᱟᱹᱰᱤ ᱜᱟᱱ ᱦᱚᱲ ᱡᱮ ᱮᱜ ᱟᱹᱰᱤ ᱠᱷᱟᱨᱟᱯ ᱨᱮᱠᱚ ᱛᱟᱸᱦᱮᱱ ᱠᱟᱱᱟ ᱱᱮᱛᱟᱨ ᱫᱚ ᱠᱷᱩᱱ ᱠᱷᱟᱨᱟᱯᱤ ᱦᱩᱭᱩᱜ ᱠᱟᱱᱟ ᱜᱚᱡ ᱮᱜ ᱠᱚᱣᱟ ᱠᱚᱛᱷᱟᱱᱟ ᱠᱚ ᱤᱫᱤᱭᱮᱜ ᱠᱚᱣᱟ ᱛᱟᱨᱯᱚᱨᱮ ᱚᱱᱰᱮ ᱠᱷᱚᱱ ᱟᱠᱚᱣᱟᱜ ᱴᱟᱠᱟ ᱯᱚᱯᱭᱥᱟ ᱡᱳᱨᱛᱮ ᱚᱱᱰᱮ ᱠᱷᱚᱱ ᱠᱚ ᱩᱰᱩᱠ ᱦᱤᱡᱩᱜ ᱠᱟᱱᱟ ᱠᱳᱱᱳ ᱥᱤᱚᱝᱠᱷᱚᱞᱟ ᱵᱟᱵᱚᱫ ᱫᱚ ᱵᱟᱹᱱᱩᱜᱼᱟ ᱟᱹᱰᱤ ᱫᱤᱱ ᱞᱮᱠᱟ ᱫᱚ ᱜᱚᱡ ᱮᱫ ᱠᱚᱣᱟ ᱠᱚ ᱠᱷᱟᱱ ᱯᱷᱟᱥᱤ ᱠᱚ ᱦᱩᱭᱩᱜ ᱠᱟᱱ ᱛᱟᱠᱚᱣᱟ ᱛᱟᱨᱯᱚᱨᱮ ᱡᱟᱵᱚᱛ ᱡᱤᱵᱚᱱ ᱡᱮᱞ ᱦᱩᱭᱩᱜ ᱠᱟᱱ ᱛᱟᱸᱦᱮᱜᱼᱟ ᱱᱮᱛᱟᱨ ᱫᱚ ᱚᱱᱠᱟ ᱫᱚ ᱵᱟᱝ ᱴᱟᱠᱟ ᱡᱳᱨᱛᱮ ᱩᱱᱤ ᱵᱟᱨ ᱫᱤᱱ ᱜᱟᱱ ᱛᱟᱸᱦᱮᱱ ᱠᱟᱱᱟ ᱟᱨ ᱚᱱᱰᱮ ᱠᱷᱚᱱᱮ ᱩᱰᱩᱠ ᱦᱤᱡᱩᱜ ᱠᱟᱱᱟ ᱛᱳ ᱱᱚᱝᱠᱟ ᱦᱩᱭ ᱞᱮᱱᱠᱷᱟᱱ ᱫᱚ ᱦᱩᱭᱩᱜᱼᱟ ᱫᱤᱥᱚᱢᱨᱮ ᱛᱟᱦᱞᱮ ᱚᱱᱠᱟ ᱟᱭᱢᱟ ᱟᱭᱢᱟ ᱟᱨᱚ ᱫᱟᱲᱮ ᱟᱹᱭᱠᱟᱹᱜ ᱠᱟᱱ ᱮᱴᱟᱜ ᱦᱚᱲ ᱦᱚᱸ ᱚᱱᱠᱟᱭ ᱜᱚᱡ ᱫᱟᱲᱮ ᱟᱠᱚᱣᱟ ᱥᱮ ᱟᱡ ᱨᱮᱱ ᱜᱚᱜᱚ ᱦᱚᱲ ᱦᱚᱸ ᱟᱡᱨᱮᱱ ᱜᱤᱫᱽᱨᱟᱹ ᱯᱤᱫᱽᱨᱟᱹ ᱦᱚᱸ ᱵᱟᱭ ᱢᱟᱱᱟᱣ ᱮᱭᱟ ᱩᱱᱤ ᱦᱚᱭ ᱜᱚᱡᱮᱭᱟ ᱱᱚᱝᱠᱟ ᱦᱩᱭ ᱞᱮᱱᱠᱷᱟᱱ ᱫᱚ ᱦᱩᱭᱩᱜᱼᱟ ᱛᱳ ᱱᱚᱝᱠᱟ ᱥᱤᱝᱠᱷᱚᱞᱟ ᱵᱟᱵᱚᱫ ᱡᱚᱫᱤ ᱵᱟᱵᱚᱱ ᱥᱟᱵ ᱫᱟᱲᱮᱭᱟᱜ ᱠᱷᱟᱡ ᱵᱟᱵᱚᱱ ᱫᱚᱦᱚ ᱫᱟᱲᱮᱭᱟᱜ ᱠᱷᱟᱡ ᱱᱚᱝᱠᱟ ᱢᱟ ᱫᱤᱥᱚᱢ ᱨᱮᱢᱟ ᱤᱭᱟᱹᱜᱮ ᱵᱟᱵᱚᱱ ᱛᱟᱸᱦᱮ ᱫᱟᱲᱮᱭᱟᱜ ᱦᱚᱲ ᱵᱟᱧᱪᱟᱣ ᱜᱮ ᱵᱟᱵᱚᱱ ᱛᱟᱸᱦᱮ ᱫᱟᱲᱮᱭᱟᱜ ᱢᱟᱱᱮ ᱥᱤᱝᱠᱷᱚᱞᱟ ᱫᱚᱦᱚᱭ ᱞᱟᱹᱜᱤᱫ ᱵᱷᱟᱹᱜᱤ ᱫᱚᱦᱚᱭ ᱞᱟᱹᱜᱤᱫ ᱱᱚᱝᱠᱟ ᱜᱮᱵᱚᱱ ᱵᱮᱵᱚᱥᱛᱷᱟ ᱵᱚᱱ ᱦᱟᱛᱟᱣᱟ